ᱟᱛᱳᱼᱴᱚᱞᱟᱨᱮᱱ ᱮᱱᱮᱡ ᱠᱟᱹᱨᱤᱜᱚᱞ ᱠᱚ ᱞᱮᱠᱟᱛᱮ ᱟᱹᱰᱤᱜᱟᱱ ᱠᱩᱲᱤ ᱜᱤᱫᱽᱨᱟᱹ ᱦᱮᱱᱟᱜ ᱠᱚᱣᱟ ᱢᱮᱱᱠᱷᱟᱱ ᱨᱩᱨᱩᱠᱚ ᱞᱟᱹᱜᱤᱫ ᱢᱟᱹᱫᱟᱹᱲᱤᱭᱟᱹ ᱵᱟᱹᱪᱩᱜ ᱠᱚᱣᱟ ᱚᱱᱟ ᱞᱮᱠᱟᱛᱮ ᱡᱟᱦᱟᱸᱫᱚ ᱠᱟᱹᱴᱤᱡ ᱠᱷᱚᱱᱜᱮ ᱠᱩᱲᱤ ᱜᱤᱫᱽᱨᱟᱹᱠᱚ ᱮᱱᱮᱡᱼᱥᱮᱨᱮᱧᱠᱚ ᱥᱮᱬᱟᱡᱚᱝ ᱠᱟᱱᱟ ᱢᱮᱱᱠᱷᱟᱱ ᱨᱩᱨᱩᱠᱚᱜᱮ ᱨᱩᱨᱩᱠᱚᱜᱮ ᱵᱟᱠᱚ ᱚᱰᱳᱠᱚᱜ ᱠᱟᱱᱟ ᱡᱟᱦᱟᱸᱫᱚ ᱱᱮᱛᱟᱨᱫᱚ ᱨᱩᱫᱚ ᱨᱩᱫᱚ ᱵᱟᱝ ᱪᱮᱫᱚᱜ ᱥᱟᱱᱟᱭᱮᱫ ᱠᱚᱣᱟ ᱡᱟᱦᱟᱸᱫᱚ ᱡᱤᱰᱮ ᱮᱱᱮᱡᱠᱚ ᱪᱮᱫᱚᱜ ᱠᱟᱱᱟ ᱢᱮᱱᱠᱷᱟᱱ ᱮᱱᱮᱡᱼᱥᱮᱨᱮᱧ ᱞᱟᱹᱜᱤᱫᱛᱮ ᱠᱩᱲᱤ ᱜᱤᱫᱽᱨᱟᱹᱫᱚ ᱫᱚ ᱢᱮᱱᱟᱜ ᱠᱚᱜᱮᱭᱟ ᱟᱭᱢᱟᱜᱟᱱ ᱜᱮ ᱟᱨ ᱨᱩᱨᱩ ᱞᱟᱹᱜᱤᱫ ᱠᱚᱲᱟ ᱜᱤᱫᱽᱨᱟᱹᱜᱮ ᱵᱟᱹᱱᱩᱜ ᱠᱚᱣᱟ